ᱵᱟᱯᱞᱟ ᱚᱲᱟᱜ ᱢᱟᱱᱮ ᱵᱟᱯᱞᱟ ᱨᱮ ᱡᱟᱣᱨᱟᱜ ᱜᱮᱭᱟ ᱞᱮ ᱡᱚᱛᱚ ᱢᱮᱱᱠᱷᱟᱱ ᱤᱧ ᱵᱚᱭᱦᱟ ᱛᱚᱠᱚ ᱠᱚ ᱦᱟᱹᱡᱩᱜᱼᱟ ᱵᱟᱯᱞᱟ ᱠᱚᱨᱮ ᱥᱮ ᱥᱚᱨᱦᱟᱭ ᱠᱚᱨᱮ ᱥᱚᱨᱦᱟᱭ ᱨᱮ ᱥᱚᱨᱦᱟᱭ ᱨᱮᱜᱮ ᱡᱟᱹᱥᱛᱤ ᱫᱚ ᱵᱟᱯᱞᱟ ᱨᱮᱫᱚ ᱤᱱᱟᱹᱜ ᱠᱚ ᱦᱟᱹᱡᱩᱜᱼᱟ ᱥᱮ ᱵᱟᱝ ᱵᱟᱯᱞᱟ ᱨᱮᱦᱚᱸ ᱠᱚ ᱦᱟᱹᱡᱩᱜ ᱜᱮᱭᱟ ᱟᱨ ᱥᱚᱨᱦᱟᱭ ᱨᱮᱦᱚᱸ ᱠᱚ ᱦᱟᱹᱡᱩᱜ ᱜᱮᱭᱟ ᱵᱟᱯᱞᱟ ᱤᱭᱟᱹ ᱢᱟᱱᱮ ᱡᱚᱢᱟᱞᱮ ᱧᱩᱭᱟᱞᱮ ᱢᱟᱱᱮ ᱨᱟᱹᱥᱠᱟᱹᱜᱼᱟᱞᱮ ᱡᱟᱥᱛᱤ ᱥᱤᱨᱦᱟᱭ ᱫᱚ ᱵᱟᱯᱞᱟ ᱠᱷᱚᱡ ᱞᱟᱹᱴᱩ ᱥᱚᱨᱦᱟᱭ ᱫᱚ ᱥᱚᱨᱦᱟᱭ ᱨᱮᱜᱮ ᱵᱟᱯᱞᱟ ᱠᱚᱨᱮ ᱫᱚᱞᱮ ᱡᱟᱣᱨᱟᱜᱼᱟ ᱥᱚᱨᱦᱟᱭ ᱨᱮ ᱤᱧ ᱤᱨᱤᱞᱤᱧ ᱠᱩᱲᱤ ᱛᱟᱠᱚ ᱠᱚ ᱦᱟᱹᱡᱩᱜᱼᱟ ᱟᱡᱷᱱᱟᱨᱤᱧ ᱛᱟᱠᱚ ᱟᱡᱷᱱᱟᱨᱤᱧ ᱡᱟᱶᱟᱭ ᱛᱟᱠᱚ ᱟᱨ ᱮᱵᱟᱨ ᱟᱡᱷᱱᱟᱨᱤᱧ ᱨᱮᱱ ᱜᱤᱫᱽᱨᱟᱹ ᱠᱚᱠᱚ ᱦᱟᱹᱡᱩᱜᱼᱟ ᱥᱮ ᱮᱵᱟᱨ ᱵᱚᱠᱚᱧ ᱠᱩᱲᱤ ᱛᱟᱠᱚ ᱠᱚ ᱦᱟᱹᱡᱩᱜᱼᱟ ᱵᱚᱠᱚᱧ ᱠᱩᱲᱤ ᱡᱟᱶᱟᱭ ᱛᱟᱠᱚ ᱠᱚ ᱦᱟᱡᱩᱜᱼᱟ ᱤᱧ ᱵᱚᱭᱦᱟ ᱛᱟᱠᱚ ᱧᱟᱛᱭᱟᱧ ᱧᱟᱛᱟᱧ ᱮᱨᱟ ᱛᱟᱠᱚ ᱡᱚᱛᱚ ᱠᱚ ᱡᱟᱣᱨᱟ ᱠᱟᱛᱮ ᱫᱟᱠᱟ ᱩᱛᱩ ᱤᱥᱤᱱ ᱵᱟᱥᱟᱝ ᱠᱟᱛᱮ ᱢᱚᱡᱽ ᱛᱮ ᱠᱷᱟᱹᱡᱟᱹᱲᱤ ᱛᱟᱵᱮᱱ ᱥᱩᱱᱩᱢ ᱯᱤᱴᱷᱟᱹ ᱥᱚᱨᱦᱟᱭ ᱨᱮᱫᱚᱞᱮ ᱡᱚᱢᱟ ᱟᱨ ᱵᱟᱯᱞᱟ ᱚᱲᱟᱜ ᱠᱚᱨᱮ ᱦᱚᱸ ᱡᱚᱠᱷᱚᱱ ᱠᱟᱹᱢᱤ ᱚᱨᱟᱢ ᱞᱮᱠᱷᱟᱡ ᱛᱟᱞᱦᱮ ᱵᱟᱯᱞᱟ ᱚᱲᱟᱜ ᱠᱚᱨᱮ ᱦᱚᱸ ᱡᱚᱠᱷᱚᱡ ᱪᱟᱞᱟᱜᱼᱟᱞᱮ ᱡᱟᱦᱟᱸ ᱠᱚᱨᱮ ᱵᱟᱯᱞᱟ ᱦᱩᱭ ᱞᱮᱱᱠᱷᱟᱡ ᱚᱸᱰᱮ ᱞᱮ ᱧᱟᱯᱟᱢᱟ ᱢᱮᱱᱠᱷᱟᱱ ᱡᱚᱛᱚ ᱦᱚᱲ ᱫᱚ ᱵᱟᱯᱞᱟ ᱨᱚᱫᱚ ᱵᱟᱞᱮ ᱧᱟᱢᱚᱜᱼᱟ ᱠᱤᱱᱛᱩ ᱥᱚᱨᱦᱟᱭ ᱨᱮ ᱡᱩᱫᱤ ᱥᱚᱨᱦᱟᱭᱚᱜ ᱠᱷᱟᱡ ᱞᱮ ᱟᱞᱮ ᱤᱧᱢᱟᱜᱟᱣ ᱟᱹᱜᱩ ᱠᱚᱣᱟ ᱡᱚᱛᱚ ᱦᱚᱲ ᱟᱨᱞᱮ ᱧᱟᱯᱟᱢᱚᱜᱼᱟ ᱟᱨᱞᱮ ᱡᱚᱢ ᱧᱩ ᱠᱟᱛᱮ ᱞᱮ ᱨᱟᱹᱥᱠᱟᱹᱜᱼᱟ